ᱦᱮᱸ ᱞᱚᱠᱠᱷᱚᱱ ᱵᱚᱠᱚᱧ ᱦᱮᱸ ᱚᱠᱟᱥᱮᱫ ᱨᱮ ᱚᱲᱟᱜ ᱠᱚᱨᱮᱜᱮ ᱱᱤᱛᱳᱜ ᱢᱮᱱᱟᱜ ᱵᱤᱱᱟᱹ ᱟᱪᱪᱷᱟ ᱟᱪᱪᱷᱟ ᱟᱹᱵᱤᱱ ᱴᱷᱮᱱ ᱠᱷᱚᱱ ᱢᱤᱫᱴᱤᱡ ᱠᱟᱛᱷᱟ ᱵᱟᱰᱟᱭ ᱥᱟᱱᱟᱧ ᱠᱟᱱᱟ ᱪᱤᱠᱟᱹᱛᱮ ᱦᱚᱲ ᱴᱷᱮᱱ ᱠᱷᱚᱱᱞᱤᱧ ᱟᱸᱡᱚᱢᱮᱜᱼᱟ ᱦᱳᱭ ᱠᱟᱛᱷᱟ ᱫᱚ ᱪᱮᱫ ᱦᱚᱸ ᱵᱟᱝᱼᱟ ᱚᱱᱮᱠᱚ ᱢᱮᱱᱞᱮᱠᱟ ᱟᱵᱚᱢᱟ ᱡᱚᱛᱚ ᱦᱚᱲᱜᱮ ᱪᱟᱹᱥᱤ ᱦᱚᱯᱚᱱ ᱜᱮ ᱟᱫᱚ ᱚᱱᱠᱟᱞᱤᱧ ᱟᱸᱡᱚᱢᱮᱜᱼᱟ ᱟᱹᱵᱤᱱ ᱞᱟᱹᱴᱩ ᱫᱷᱟᱨᱟ ᱢᱮᱨᱚᱢ ᱪᱟᱹᱥᱤ ᱟᱠᱟᱱᱟᱵᱤᱱ ᱟᱪᱪᱷᱟ ᱪᱮᱫ ᱞᱮᱠᱟᱱ ᱢᱮᱨᱚᱢ ᱠᱚᱵᱤᱱ ᱫᱚᱦᱚ ᱟᱠᱟᱫ ᱠᱚᱣᱟ ᱚ ᱟᱪᱪᱷᱟ ᱚᱱᱠᱟ ᱵᱚᱸᱜᱟᱼᱵᱩᱨᱩᱨᱮ ᱞᱟᱹᱠᱛᱤ ᱞᱮᱠᱟᱱ ᱵᱚᱫᱟ ᱠᱚᱫᱚ ᱪᱮᱫ ᱞᱮᱠᱟᱵᱤᱱ ᱫᱟᱢ ᱟᱠᱟᱫ ᱠᱚᱣᱟ ᱚ ᱦᱚᱸ ᱩᱱᱠᱩ ᱫᱚ ᱦᱩᱰᱤᱧ ᱢᱟᱨᱟᱝ ᱤᱫᱤ ᱠᱟᱛᱮᱜᱮ ᱫᱟᱢ ᱫᱚ ᱚ ᱟᱨ ᱱᱚᱝᱠᱟ ᱚᱲᱟᱜ ᱨᱮ ᱫᱚᱦᱚ ᱯᱩᱸᱡᱤ ᱵᱟᱠᱷᱨᱟ ᱞᱮᱠᱟ ᱚᱱᱠᱟᱱ ᱠᱚᱫᱚ ᱪᱮᱫ ᱞᱮᱠᱟᱵᱤᱱ ᱫᱟᱢᱮᱫ ᱠᱚᱣᱟ ᱟᱨ ᱠᱟᱹᱥᱤ ᱫᱚ ᱛᱤᱱᱟᱹᱜ ᱥᱮᱬᱟ ᱠᱚᱵᱤᱱ ᱫᱚᱦᱚ ᱟᱠᱟᱫ ᱠᱚᱣᱟ ᱢᱤᱫ ᱢᱩᱲᱤ ᱜᱟᱱ ᱡᱤᱞ ᱠᱚ ᱥᱮᱴᱮᱨᱟ ᱚ ᱦᱚᱸ ᱛᱚᱵᱮ ᱴᱷᱤᱠ ᱥᱟᱺᱦᱤᱡ ᱜᱮ ᱥᱮᱬᱟ ᱜᱮᱭᱟ ᱠᱚ ᱥᱮᱬᱟ ᱫᱚ ᱮᱱᱠᱷᱟᱱ ᱢᱚᱬᱮ ᱜᱚᱴᱟᱱ ᱢᱮᱱᱟᱜ ᱠᱚᱣᱟ ᱚᱱᱠᱟᱱ ᱠᱚ ᱟᱫᱚ ᱩᱱᱠᱩ ᱫᱚ ᱪᱮᱫ ᱞᱮᱠᱟᱵᱤᱱ ᱢᱮᱱᱮᱫᱼᱟ ᱟᱹᱠᱷᱨᱤᱧ ᱠᱚᱣᱟᱵᱤᱱ ᱦᱳᱭ ᱟᱫᱚ ᱦᱳᱭ ᱡᱩᱫᱤ ᱡᱚᱛᱚᱞᱤᱧ ᱦᱟᱛᱟᱣ ᱠᱚᱣᱟ ᱮᱱᱠᱷᱟᱱ ᱚᱱᱟ ᱦᱤᱥᱟᱹᱵᱛᱮ ᱥᱮ ᱢᱤᱢᱤᱫᱴᱤᱡ ᱜᱮᱵᱤᱱ ᱟᱹᱠᱷᱨᱤᱧ ᱠᱚᱣᱟ ᱦᱳᱭ ᱟᱫᱚ ᱤᱱᱟᱹ ᱥᱟᱭᱤᱡᱽ ᱠᱚ ᱱᱚᱣᱟ ᱢᱟᱲᱟᱝ ᱠᱚᱨᱮᱵᱤᱱ ᱟᱹᱠᱷᱨᱤᱧ ᱵᱟᱲᱟ ᱟᱠᱟᱫ ᱠᱚᱣᱟ ᱢᱤᱫᱴᱤᱡ ᱜᱟᱱ ᱦᱳᱭ ᱚᱱᱮ ᱠᱚ ᱢᱮᱱ ᱞᱮᱠᱟ ᱡᱚᱛᱚ ᱡᱤᱱᱤᱥ ᱨᱮᱭᱟᱜ ᱫᱟᱢᱜᱮ ᱵᱟᱲᱦᱟᱜ ᱠᱟᱱᱟ ᱥᱮ ᱚᱱᱟ ᱦᱤᱥᱟᱹᱵᱛᱮ ᱱᱤᱛᱳᱜ ᱫᱚ ᱠᱟᱹᱴᱤᱡ ᱵᱤᱱ ᱫᱟᱢᱧᱚᱜ ᱟᱠᱟᱫ ᱠᱚᱣᱟ ᱟᱪᱪᱷᱟ ᱮᱱᱠᱷᱟᱱ ᱫᱚ ᱟᱹᱵᱤᱱ ᱴᱷᱮᱱ ᱪᱟᱞᱟᱣ ᱠᱟᱛᱮᱫ ᱦᱩᱱᱟᱹᱝ ᱵᱟᱰᱟᱭᱚᱜᱼᱟ ᱡᱮ ᱚᱠᱚᱭ ᱪᱮᱫ ᱞᱮᱠᱟᱵᱤᱱ ᱫᱟᱢ ᱟᱠᱟᱫᱮᱭᱟ ᱦᱳᱭ ᱚᱱᱮ ᱠᱚ ᱢᱮᱱ ᱞᱮᱠᱟ ᱠᱟᱨᱵᱟᱨ ᱢᱟ ᱯᱚᱴᱟᱯᱚᱴᱤ ᱪᱮᱛᱟᱱ ᱨᱮ ᱠᱟᱛᱷᱟ

ᱦᱳᱭ ᱟᱹᱵᱤᱱ ᱵᱤᱱ ᱫᱟᱢ ᱟᱠᱟᱫ ᱠᱚᱣᱟ ᱟᱹᱞᱤᱧ ᱦᱚᱸᱞᱤᱧ ᱢᱮᱱᱟ ᱟᱹᱵᱤᱱ ᱦᱚᱸᱵᱤᱱ ᱢᱮᱱᱟ ᱡᱩᱫᱤᱞᱟᱝ ᱯᱚᱴᱟᱣᱮᱱᱟ ᱮᱱᱠᱷᱟᱱ ᱢᱟᱵᱤᱱ ᱮᱢᱚᱜ ᱜᱮᱭᱟ ᱦᱳᱭ

ᱮᱱᱠᱷᱟᱱ ᱠᱷᱟᱹᱞᱤ ᱢᱮᱨᱚᱢ ᱜᱮ ᱦᱟᱸᱜ ᱵᱤᱱ ᱪᱟᱥ ᱟᱠᱟᱫ ᱠᱚᱣᱟ ᱥᱮ ᱟᱨ ᱪᱮᱫ ᱠᱚ ᱵᱷᱮᱰᱟ ᱦᱚᱸᱵᱤᱱ ᱫᱚᱦᱚ ᱟᱠᱟᱫ ᱠᱚᱣᱟ ᱟᱪᱪᱷᱟ ᱟᱨ ᱱᱩᱠᱩ ᱫᱚ ᱮᱱᱠᱷᱟᱡ ᱟᱹᱵᱤᱱ ᱫᱚ ᱪᱮᱫ ᱞᱮᱠᱟ ᱠᱟᱛᱮᱵᱤᱱ ᱫᱚᱦᱚ ᱟᱠᱟᱫ ᱠᱚᱣᱟ ᱠᱚᱣᱟᱵᱤᱱ ᱯᱨᱚᱛᱷᱚᱢ ᱥᱮ ᱱᱤᱡᱮ ᱛᱮᱜᱮ ᱱᱚᱝᱠᱟ ᱚᱱᱠᱟ ᱛᱮᱵᱤᱱ ᱰᱷᱮᱨ ᱟᱠᱟᱫ ᱠᱚᱣᱟ ᱟᱪᱪᱷᱟ ᱮᱱᱠᱷᱟᱱ ᱱᱚᱝᱠᱟ ᱵᱷᱮᱰᱟ ᱠᱚᱦᱚᱸ ᱵᱤᱱ ᱫᱚᱦᱚ ᱟᱠᱟᱫ ᱠᱚᱜᱮᱭᱟ

ᱟᱪᱪᱷᱟ ᱛᱚᱵᱮ ᱟᱹᱵᱤᱱ ᱥᱟᱞᱟᱜ ᱚᱱᱮ ᱠᱚ ᱢᱮᱱ ᱞᱮᱠᱟ ᱩᱱᱠᱩ ᱠᱚ ᱡᱤᱱᱤᱥ ᱧᱮᱞ ᱠᱟᱛᱮᱫ ᱫᱚᱨᱫᱟᱢ ᱯᱚᱴᱟᱯᱩᱴᱤ ᱫᱚ ᱛᱟᱨᱟᱥᱤᱧ ᱵᱮᱲᱟ ᱜᱮᱵᱤᱱ ᱧᱟᱢᱚᱜᱼᱟ

ᱟᱪᱪᱷᱟ

ᱟᱪᱪᱷᱟ ᱦᱳᱭ ᱛᱚᱵᱮ ᱥᱚᱢᱚᱭ ᱠᱚ ᱧᱮᱞ ᱠᱟᱛᱮᱫ ᱛᱟᱨᱟᱥᱤᱧ ᱵᱮᱲᱟ ᱜᱮᱞᱤᱧ ᱪᱟᱞᱟᱜᱼᱟ ᱦᱳᱭ ᱟᱫᱚ ᱱᱤᱛᱚᱜᱼᱢᱟ ᱯᱷᱳᱱ ᱡᱩᱜᱽ ᱠᱟᱱᱟ ᱥᱮ ᱯᱷᱳᱱ ᱛᱮᱞᱤᱧ ᱵᱟᱰᱟᱭ ᱦᱚᱪᱚ ᱵᱤᱱᱟ ᱱᱤᱭᱟᱹ ᱦᱤᱞᱳᱜ ᱞᱤᱧ ᱪᱟᱞᱟᱜ ᱠᱟᱱᱟ ᱢᱮᱱᱛᱮ

ᱦᱮᱸ ᱴᱷᱤᱠᱼᱟ ᱱᱤᱛᱳᱜ ᱢᱟ ᱚᱥᱩᱵᱤᱫᱷᱟ ᱦᱚᱸ ᱵᱟᱝ ᱫᱚ ᱯᱷᱳᱱ ᱢᱮᱱᱟᱜᱼᱟ ᱜᱟᱯᱟᱞᱢᱟᱨᱟᱜ ᱟᱞᱟᱝ ᱦᱟᱸᱜ ᱚᱠᱟ ᱦᱤᱞᱳᱜ ᱞᱤᱧ ᱪᱟᱞᱟᱜ ᱠᱟᱱᱟ ᱟᱹᱵᱤᱱ ᱦᱚᱸ ᱤᱱᱟᱹ ᱦᱤᱞᱳᱜ ᱵᱤᱱ ᱛᱟᱦᱮᱱ ᱠᱟᱱᱟ ᱪᱮ ᱵᱟᱝᱟ ᱦᱳᱭ ᱥᱮ ᱯᱟᱪᱮᱫ ᱚᱠᱟ ᱢᱮᱱᱟᱜ ᱵᱤᱱᱟ ᱱᱤᱭᱟᱹ ᱵᱟᱹᱥᱤ ᱦᱳᱭ ᱚᱱᱟᱢᱟ ᱠᱟᱛᱷᱟ ᱠᱟᱱᱜᱮᱭᱟ ᱚᱱᱟ ᱛᱤᱱ ᱡᱚᱠᱷᱮᱡ ᱚᱠᱟ ᱥᱮᱱᱟᱜ ᱡᱷᱤᱸᱜᱟ ᱠᱚ ᱦᱤᱡᱩᱜᱼᱟ ᱴᱟᱴᱠᱟ ᱠᱟᱛᱷᱟ ᱵᱟᱭ ᱞᱟᱹᱭᱟᱹᱜᱚᱜᱼᱟ ᱪᱮ ᱦᱮᱸ ᱦᱮᱸ ᱟᱪᱪᱷᱟ ᱢᱮᱱᱠᱷᱟᱱ ᱫᱚ ᱵᱷᱮᱰᱟ ᱫᱚᱠᱚ ᱠᱚᱢ ᱜᱮᱭᱟ ᱟᱹᱵᱤᱱ ᱢᱮᱱ ᱠᱮᱜᱼᱟ ᱵᱟ

ᱧᱮᱞᱵᱤᱱ ᱦᱟᱸᱜ ᱢᱮᱨᱚᱢ ᱠᱚᱜᱮᱞᱤᱧ ᱞᱟᱹᱠᱛᱤ ᱧᱚᱜᱚᱜ ᱠᱟᱱᱟ ᱦᱟᱸᱜ

ᱦᱳᱭ ᱴᱷᱤᱠ ᱜᱮᱭᱟ ᱛᱚᱵᱮ ᱢᱟ ᱫᱚᱦᱚᱭᱮᱜ ᱟᱹᱞᱤᱧ ᱛᱚᱵᱮ